ᱡᱟᱦᱟᱸᱭ ᱡᱮ ᱟᱵᱚᱭᱤᱡ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱩᱱᱤ ᱫᱚ ᱟᱹᱰᱤᱜᱤᱧ ᱠᱩᱥᱤᱭᱟᱭᱟ ᱩᱱᱤ ᱫᱚ ᱟᱵᱚ ᱚᱞᱪᱤᱠᱤ ᱯᱟᱥᱱᱟᱣ ᱠᱟᱜ ᱟᱭ ᱚᱱᱟ ᱥᱟᱶᱛᱮ ᱱᱚᱜᱼᱚᱭ ᱫᱟᱲᱮ ᱜᱮ ᱫᱷᱚᱱᱮ ᱚᱞ ᱠᱟᱫ ᱟᱭ ᱫᱟᱲᱮ ᱜᱮ ᱫᱷᱚᱱ ᱫᱚ ᱱᱚᱝᱠᱟᱱ ᱡᱤᱱᱤᱥ ᱠᱟᱱᱟ ᱟᱵᱚᱣᱟᱜ ᱪᱟᱥᱵᱟᱥ ᱨᱮᱭᱟᱜ ᱡᱩᱲᱟᱹᱣ ᱢᱮᱱᱟᱜᱼᱟ ᱟᱨ ᱠᱷᱮᱨᱣᱟᱞ ᱵᱤᱨ ᱡᱟᱦᱟᱸᱭ ᱚᱞ ᱠᱟᱜ ᱟᱭ ᱚᱱᱟᱫᱚ ᱟᱵᱚ ᱥᱟᱱᱟᱢ ᱥᱟᱶᱛᱟ ᱨᱤᱱ ᱩᱱᱠᱩ ᱵᱟᱭᱨᱤ ᱠᱚ ᱫᱟᱨᱟᱢ ᱞᱟᱹᱜᱤᱫ ᱫᱩᱜ ᱫᱚᱦᱚ ᱞᱟᱹᱜᱤᱫ ᱚᱱᱟ ᱦᱚᱨ ᱫᱤᱥᱟᱹᱭ ᱮᱢ ᱠᱟᱜ ᱟᱭ ᱚᱱᱟ ᱤᱫᱤ ᱠᱟᱛᱮᱫ ᱛᱮᱦᱤᱧ ᱜᱩᱨᱩ ᱜᱚᱢᱠᱮ ᱫᱚ ᱚᱱᱟ ᱞᱟᱹᱜᱤᱫ ᱤᱧ ᱠᱩᱥᱤᱭᱟᱭᱟ ᱛᱮᱦᱮᱧ ᱯᱚᱱᱰᱤᱛ ᱜᱩᱨᱩ ᱜᱚᱢᱠᱮ ᱫᱚ ᱥᱟᱱᱟᱢ ᱥᱟᱱᱛᱟᱲ ᱠᱚ ᱢᱟᱱᱟᱣᱮᱭᱟ ᱟᱨ ᱟᱹᱞᱤᱧ ᱦᱚᱸ ᱟᱹᱰᱤ ᱠᱩᱥᱤᱞᱤᱧ ᱢᱚᱱᱮᱭᱮᱭᱟ ᱛᱚᱵᱮ ᱩᱱᱤᱭᱟᱜ ᱡᱟᱦᱟᱸ ᱡᱮ ᱚᱞᱪᱤᱠᱤ ᱜᱩᱱ ᱵᱤᱨᱫᱟᱹ ᱛᱟᱭ ᱢᱮᱱᱟᱜᱼᱟ ᱚᱱᱟ ᱟᱵᱚ ᱦᱟᱨᱟᱼᱵᱩᱨᱩ ᱞᱟᱹᱜᱤᱫ ᱢᱟᱲᱟᱝ ᱥᱮᱫ ᱞᱟᱦᱟ ᱞᱟᱹᱜᱤᱫ ᱟᱵᱚᱨᱮᱱ ᱡᱟᱦᱟᱸ ᱛᱤᱱᱟᱹᱜ ᱜᱮ ᱟᱨᱚ ᱛᱟᱭᱚᱢ ᱫᱟᱨᱟᱢ ᱢᱮᱱᱟᱜ ᱠᱚᱣᱟ ᱚᱱᱚᱞᱤᱭᱟᱹ ᱠᱚ ᱢᱟᱲᱟᱝ ᱥᱮᱫ ᱞᱟᱦᱟᱜ ᱞᱟᱹᱜᱤᱫ ᱟᱨ ᱵᱟᱝ ᱟᱵᱚᱨᱤᱱ ᱜᱤᱫᱟᱹᱨ ᱯᱤᱫᱟᱹᱨ ᱞᱟᱦᱟᱜ ᱠᱚ ᱪᱟᱞᱟᱜ ᱢᱟ ᱚᱱᱟ ᱥᱟᱶᱛᱮ ᱜᱤᱫᱟᱹᱨᱼᱯᱤᱫᱟᱹᱨ ᱡᱚᱛᱚ ᱠᱚ ᱵᱟᱲᱟᱭ ᱫᱟᱲᱮᱭᱟᱜ ᱢᱟ